ᱱᱤᱭᱟᱹᱠᱤ ᱯᱚᱧᱪᱚᱵᱚᱴᱤ ᱨᱮᱥᱴᱩᱨᱮᱱᱴ ᱠᱟᱱᱟ ᱯᱟᱪᱮᱫ ᱟᱨ ᱵᱟᱹᱲᱤᱡ ᱜᱮ ᱛᱟᱦᱮᱸ ᱠᱟᱱᱟ ᱟᱨ ᱦᱚᱞᱟᱱᱚᱜ ᱯᱷᱚᱱ ᱯᱮᱛᱮ ᱵᱮᱹᱞᱮᱹᱧ ᱯᱟᱴᱷᱟᱣ ᱞᱮᱫ ᱚᱱᱟᱫᱚ ᱤᱧ ᱯᱷᱳᱱ ᱠᱟᱛᱮ ᱨᱩᱣᱟᱹᱲ ᱠᱟᱹᱛᱤᱧᱯᱮ ᱵᱟᱝᱠᱷᱟᱱ ᱟᱯᱮᱭᱟᱜ ᱳᱭᱮᱵᱽ ᱥᱟᱭᱤᱴ ᱨᱮ ᱪᱟᱞᱟᱣ ᱠᱟᱛᱮᱫ ᱤᱧ ᱵᱟᱹᱲᱤᱡ ᱵᱟᱹᱲᱤᱡ ᱚᱞᱟ ᱯᱮᱸᱭᱟᱡ ᱜᱟᱡᱚᱨ ᱥᱚᱥᱟ ᱥᱮᱭᱟ ᱥᱮᱭᱟᱯᱮ ᱜᱮᱫ ᱠᱟᱛᱮ ᱯᱮ ᱞᱟᱜᱟᱣᱟᱜ ᱠᱟᱱᱟ ᱟᱨ ᱦᱚᱲᱯᱮ ᱡᱚᱢ ᱦᱚᱪᱩᱭᱮᱫ ᱠᱚᱣᱟ